ᱢᱳᱵᱟᱭᱤᱞ ᱟᱨᱵᱟᱝ ᱨᱮᱰᱤᱭᱳ ᱟᱨ ᱵᱟᱝ ᱰᱚᱜᱚᱨ ᱥᱟᱠᱟᱢ ᱨᱮ ᱤᱧᱟᱹᱜ ᱢᱚᱫᱽ ᱟᱹᱰᱤ ᱡᱚᱛᱷᱟᱛᱤᱧ ᱧᱟᱢᱮᱜᱼᱟ ᱡᱚᱠᱷᱚᱱ ᱰᱤᱯᱴᱤᱧ ᱪᱟᱞᱟᱜᱼᱟ ᱚᱸᱰᱮ ᱠᱷᱚᱱ ᱦᱮᱡ ᱛᱟᱭᱚᱢ ᱟᱫᱚ ᱤᱧ ᱫᱚ ᱨᱮᱰᱤᱭᱳ ᱨᱮ ᱥᱮ ᱴᱮᱞᱤᱵᱷᱤᱡᱚᱱ ᱨᱮ ᱡᱟᱦᱟᱱᱟᱜ ᱠᱷᱚᱵᱚᱨᱤᱧ ᱟᱸᱡᱚᱢᱟ ᱟᱨ ᱚᱠᱛᱚ ᱛᱟᱦᱮᱸ ᱞᱮᱱᱠᱷᱟᱱ ᱢᱳᱵᱟᱭᱤᱞ ᱨᱮᱦᱚᱸ ᱠᱷᱚᱵᱚᱨᱤᱧ ᱟᱸᱡᱚᱢ ᱫᱟᱲᱮᱭᱟᱜᱼᱟ ᱟᱫᱚ ᱱᱚᱣᱟ ᱠᱷᱚᱵᱚᱨ ᱫᱮᱥ ᱫᱤᱥᱚᱢ ᱨᱮᱱᱟᱜ ᱞᱟᱹᱭ ᱞᱟᱠᱪᱟᱨ ᱟᱹᱨᱤ ᱪᱟᱹᱞᱤ ᱥᱮ ᱱᱚᱣᱟ ᱫᱮᱥ ᱨᱮᱱᱟᱜ ᱟᱹᱱ ᱟᱹᱨᱤ ᱠᱚ ᱵᱟᱵᱚᱫ ᱡᱟᱦᱟᱸ ᱯᱟᱞᱤᱭᱟᱢᱮᱱᱴ ᱨᱮ ᱥᱮ ᱞᱳᱠᱥᱚᱵᱷᱟᱨᱮ ᱜᱟᱞᱚᱪᱚᱜᱼᱟ ᱚᱱᱟ ᱠᱚ ᱟᱫᱚᱧ ᱤᱧᱫᱩᱧ ᱧᱟᱢᱟ ᱱᱚᱣᱟ ᱢᱳᱵᱟᱭᱤᱞ ᱛᱮ ᱡᱚᱛᱚ ᱞᱮᱠᱟᱱ ᱠᱷᱚᱵᱚᱨ ᱧᱟᱢ ᱜᱟᱱᱚᱜ ᱠᱟᱱᱟ ᱡᱮᱞᱮᱠᱟ ᱚᱠᱟ ᱟᱛᱳ ᱚᱠᱟᱨᱮ ᱢᱮᱱᱟᱜᱼᱟ ᱚᱠᱟ ᱡᱤᱱᱤᱥ ᱛᱮ ᱟᱵᱚ ᱦᱚᱲᱢᱚ ᱱᱤᱯᱷᱩᱴ ᱵᱚ ᱦᱩᱭ ᱦᱚᱪᱚ ᱫᱟᱲᱮᱭᱟᱜᱼᱟ ᱥᱮ ᱚᱠᱟ ᱫᱟᱨᱮ ᱨᱟᱱ ᱢᱩᱨᱜᱟᱹᱱ ᱠᱟᱱᱟ ᱥᱮ ᱚᱠᱟ ᱡᱚᱢ ᱞᱮᱠᱷᱟᱱ ᱟᱵᱚ ᱩᱵ ᱵᱟᱭ ᱯᱩᱸᱰᱚᱜᱼᱟ ᱚᱱᱠᱟ ᱜᱮ ᱱᱚᱣᱟ ᱢᱳᱵᱟᱭᱤᱞ ᱛᱮ ᱟᱭᱢᱟ ᱞᱮᱠᱟ ᱠᱟᱹᱢᱤ ᱜᱟᱱᱚᱜ ᱠᱟᱱᱟ ᱱᱚᱣᱟ ᱢᱳᱵᱟᱭᱤᱞ ᱡᱩᱜᱽ ᱨᱮ ᱱᱤᱛᱚᱜ ᱚᱠᱟᱴᱟᱜ ᱦᱚᱸ ᱚᱥᱚᱢᱵᱷᱚᱵ ᱫᱚ ᱵᱟᱹᱱᱩᱜᱼᱟ ᱡᱚᱛᱚ ᱜᱮ ᱥᱚᱢᱵᱷᱚᱵ ᱦᱩᱭᱩᱜ ᱠᱟᱱᱟ